ᱯᱳᱭᱞᱳ ᱫᱷᱟᱣ ᱡᱚᱠᱷᱟᱱ ᱡᱟᱦᱟᱱᱟᱜ ᱤᱥᱤᱱ ᱨᱮᱭᱟᱜ ᱵᱩᱡᱩᱱᱫᱚ ᱱᱚᱝᱠᱟ ᱦᱩᱭᱩᱜ ᱫᱚᱨᱠᱟᱨ ᱟᱨ ᱢᱤᱫᱴᱟᱝ ᱤᱭᱩᱴᱩᱵᱽ ᱨᱮᱥᱤᱯᱤ ᱯᱟᱸᱡᱟ ᱠᱟᱛᱮᱫ ᱩᱯᱨᱩᱢᱠᱚ ᱞᱟᱹᱭᱟᱠᱚ ᱫᱚᱨᱠᱟᱨ ᱤᱧᱫᱚ ᱛᱮᱦᱮᱧ ᱢᱤᱫᱴᱟᱝ ᱥᱤᱢᱡᱤᱞ ᱨᱮᱥᱤᱯᱤᱧ ᱵᱮᱱᱟᱣᱮᱫᱼᱟ ᱡᱟᱦᱟᱸᱫᱚ ᱯᱚᱨᱛᱷᱚᱢᱛᱮ ᱢᱤᱫᱴᱟᱝ ᱥᱤᱢ ᱫᱚᱨᱠᱟᱨᱚᱜᱼᱟᱭ ᱥᱤᱢ ᱟᱹᱜᱩ ᱠᱟᱛᱮᱫ ᱩᱱᱤ ᱜᱚᱡ ᱦᱩᱭᱩᱜᱼᱟ ᱜᱚᱡ ᱠᱟᱛᱮᱫ ᱯᱩᱴᱩᱨ ᱦᱩᱭᱩᱜᱼᱟ ᱯᱩᱴᱩᱨ ᱠᱟᱛᱮᱱ ᱟᱨᱦᱚᱸ ᱥᱟᱥᱟᱝᱠᱚ ᱚᱡᱚᱜᱵᱟᱲᱟ ᱠᱟᱛᱮᱱ ᱟᱨᱚ ᱨᱚ ᱦᱩᱭᱩᱜᱼᱟ ᱨᱚ ᱯᱩᱴᱩᱨ ᱦᱩᱭᱩᱜᱼᱟ ᱤᱱᱟᱹ ᱯᱚᱨᱮ ᱩᱱᱤᱜᱮ ᱥᱤᱢ ᱟᱹᱨᱩᱵ ᱦᱩᱭᱩᱜᱼᱟ ᱟᱹᱨᱩᱵ ᱯᱷᱟᱹᱨᱪᱟᱹ ᱵᱟᱲᱟ ᱠᱟᱛᱮᱫ ᱜᱮᱫ ᱠᱩᱴᱤᱭ ᱦᱩᱭᱩᱜᱼᱟ ᱜᱮᱫᱵᱟᱲᱟ ᱠᱟᱛᱮᱱ ᱚᱱᱟᱨᱮ ᱟᱨᱦᱚᱸ ᱠᱟᱹᱡ ᱥᱟᱥᱟᱝ ᱮᱢ ᱠᱟᱛᱮᱱ ᱟᱨ ᱵᱩᱞᱩᱝᱠᱚ ᱮᱢ ᱠᱟᱛᱮᱱ ᱢᱳᱦᱟᱣᱠᱟᱭ ᱦᱩᱭᱩᱜᱼᱟ ᱤᱱᱟᱹᱯᱚᱨᱮ ᱫᱷᱚᱱᱤᱭᱟᱹ ᱡᱤᱨᱟᱹ

ᱟᱫᱽᱨᱟᱠ ᱦᱚᱭᱚ ᱠᱟᱛᱮᱫ ᱨᱟᱥᱩᱱᱠᱚ ᱚᱪᱚᱜ ᱠᱟᱛᱮᱫ ᱟᱨ ᱯᱮᱸᱭᱟᱡᱽᱦᱚᱸ ᱜᱮᱫ ᱦᱩᱭᱩᱜᱼᱟ ᱟᱨ ᱵᱤᱞᱟᱹᱛᱤ ᱜᱮᱫ ᱦᱩᱭᱩᱜᱼᱟ ᱚᱱᱟᱠᱚ ᱡᱚᱛᱚᱣᱟᱜᱠᱚ ᱜᱮᱫᱵᱟᱲᱟ ᱠᱟᱛᱮᱱ ᱟᱛᱟᱦᱟᱠᱟᱱ ᱫᱷᱚᱱᱤᱭᱟᱹ ᱥᱮ ᱡᱤᱨᱟᱹᱠᱚ ᱨᱤᱫ ᱜᱩᱸᱰᱟᱹ ᱦᱩᱭᱩᱜᱼᱟ ᱚᱱᱟ ᱜᱩᱸᱰᱟᱹ ᱠᱟᱛᱮᱱ ᱟᱨᱦᱚᱸ ᱟᱫᱽᱨᱟᱠ ᱟᱨ ᱨᱟᱥᱩᱱ ᱚᱱᱟᱦᱚᱸ ᱨᱤᱫ ᱜᱩᱸᱰᱟᱹ ᱦᱩᱭᱩᱜᱼᱟ ᱤᱱᱟᱹᱯᱚᱨᱮ ᱟᱨᱚ ᱡᱟᱦᱟᱸ ᱜᱮᱫ ᱟᱠᱟᱱ ᱵᱤᱞᱟᱹᱛᱤ ᱚᱱᱟᱦᱚᱸ ᱨᱤᱫ ᱜᱩᱸᱰᱟᱹ ᱦᱩᱭᱩᱜᱼᱟ ᱨᱤᱫ ᱜᱩᱸᱰᱟᱹ ᱞᱮᱠᱷᱟᱱ ᱪᱮᱠᱟᱹᱜᱼᱟ ᱠᱤ ᱨᱟᱥᱮᱛᱮᱫ ᱢᱚᱴᱟᱜᱼᱟ ᱚᱱᱟ ᱪᱤᱠᱟᱹ ᱵᱤᱞᱟᱹᱛᱤᱦᱚᱸ ᱨᱤᱫ ᱜᱩᱸᱰᱟᱹ ᱦᱩᱭᱩᱜᱼᱟ ᱚᱱᱟᱯᱚᱨᱮ ᱟᱨᱚ ᱛᱟᱭᱚᱢᱛᱮᱫᱚ ᱠᱟᱱᱛᱤ ᱪᱚᱸᱫᱟ ᱦᱩᱭᱩᱜᱼᱟ ᱚᱱᱟ ᱞᱚᱞᱚ ᱞᱮᱱᱠᱷᱟᱱ ᱥᱩᱱᱩᱢ ᱫᱩᱞ ᱦᱩᱭᱩᱜᱼᱟ ᱥᱩᱱᱩᱢ ᱜᱚᱡ ᱞᱮᱱᱠᱷᱟᱱ ᱚᱸᱰᱮ ᱜᱮᱫ ᱟᱠᱟᱱ ᱯᱮᱸᱭᱟᱡᱽ ᱚᱱᱟ ᱯᱷᱚᱲᱟᱱ ᱦᱩᱭᱩᱜᱼᱟ ᱚᱱᱟ ᱯᱷᱚᱲᱟᱱ ᱠᱟᱛᱮᱫ ᱡᱟᱦᱟᱸ ᱵᱤᱞᱟᱹᱛᱤ ᱨᱤᱫ ᱜᱩᱸᱰᱟᱹ ᱟᱠᱟᱱᱟ ᱚᱱᱟ ᱚᱸᱰᱮ ᱮᱢ ᱦᱩᱭᱩᱜᱼᱟ ᱚᱱᱟᱠᱟᱹᱡ ᱜᱷᱟᱱᱴᱟ ᱵᱟᱲᱟᱧᱚᱜ ᱠᱟᱛᱮᱫ ᱨᱤᱫ ᱜᱩᱸᱰᱟᱹ ᱟᱠᱟᱱ ᱨᱟᱥᱩᱱ ᱟᱨ ᱟᱫᱟ ᱚᱱᱟᱦᱚᱸ ᱵᱷᱟᱡᱟᱧᱚᱜ ᱦᱩᱭᱩᱜᱼᱟ ᱚᱱᱟ ᱵᱷᱟᱡᱟ ᱠᱟᱛᱮᱫ ᱡᱤᱞ ᱠᱷᱟᱸᱡᱚ ᱦᱩᱭᱩᱜᱼᱟ ᱡᱤᱞ ᱠᱷᱟᱸᱡᱚ ᱠᱟᱛᱮᱫ ᱚᱱᱟ ᱜᱷᱟᱱᱴᱟ ᱨᱩᱱ ᱵᱟᱲᱟᱧᱚᱜ ᱠᱟᱛᱮᱫ ᱢᱚᱥᱞᱟ ᱜᱩᱸᱰᱟᱹ ᱟᱠᱟᱱᱟ ᱚᱱᱟ ᱮᱢ ᱦᱩᱭᱩᱜᱼᱟ ᱚᱱᱟ ᱜᱩᱸᱰᱟᱹ ᱢᱚᱥᱞᱟᱠᱚ ᱮᱢᱵᱟᱲᱟ ᱠᱟᱛᱮᱫ ᱟᱨᱦᱚᱸ ᱵᱩᱞᱩᱝ ᱠᱟᱹᱡ ᱮᱢ ᱦᱩᱭᱩᱜᱼᱟ ᱚᱱᱠᱟᱛᱮ ᱠᱟᱹᱡ ᱜᱷᱟᱱᱴᱟᱧᱚᱜ ᱦᱩᱭᱩᱜᱼᱟ ᱤᱱᱟᱹᱯᱚᱨᱮ ᱫᱟᱜ ᱫᱩᱞ ᱦᱩᱭᱩᱜᱼᱟ ᱫᱟᱜ ᱫᱩᱞ ᱠᱟᱛᱮᱱ ᱟᱨ ᱚᱱᱟᱫᱚ ᱰᱷᱟᱠᱚᱱᱠᱟᱜ ᱦᱩᱭᱩᱜᱼᱟ ᱛᱷᱟᱹᱨᱤᱛᱮ ᱚᱱᱟ ᱠᱟᱛᱮᱱ ᱦᱮᱰᱮᱡ ᱧᱚᱜᱚᱜᱼᱟ ᱰᱷᱮᱨᱜᱮ ᱫᱟᱠᱟᱞᱮᱠᱟ ᱤᱱᱟᱹᱯᱚᱨᱮ ᱫᱷᱚᱱᱤᱭᱟᱹ ᱟᱹᱨᱩᱵ ᱥᱟᱯᱟ ᱠᱟᱛᱮᱱ ᱜᱮᱫ ᱦᱩᱭᱩᱜᱼᱟ ᱚᱱᱟ ᱜᱮᱫ ᱠᱟᱛᱮᱱ ᱚᱱᱟ ᱡᱤᱞᱨᱮ ᱮᱢ ᱠᱟᱛᱮᱫ ᱜᱷᱟᱱᱴᱟ ᱵᱟᱲᱟ ᱠᱟᱛᱮᱫ ᱟᱨ ᱟᱲᱜᱳ ᱦᱩᱭᱩᱜᱼᱟ ᱤᱱᱟᱹᱞᱮᱱ ᱠᱷᱟᱱᱜᱮ ᱱᱚᱣᱟ ᱨᱮᱥᱤᱯᱤᱫᱚ ᱯᱩᱨᱟᱹᱜᱼᱟ ᱟᱨ ᱡᱚᱛᱚ ᱦᱚᱲ ᱤᱥᱤᱱ ᱞᱮᱱᱠᱷᱟᱱ ᱡᱚᱢ ᱦᱟᱹᱴᱤᱧ ᱦᱩᱭᱩᱜᱼᱟ ᱫᱟᱠᱟ ᱥᱟᱶ ᱟᱨ ᱡᱟᱦᱟᱸ ᱞᱮᱠᱟ ᱩᱛᱩᱣᱟᱠᱟᱱᱟ ᱥᱮ ᱤᱥᱤᱱ ᱟᱠᱟᱱᱟ ᱚᱱᱟ ᱨᱮᱭᱟᱜ ᱥᱤᱵᱤᱞ ᱪᱟᱠᱷᱟ ᱦᱩᱭᱩᱜᱼᱟ